ᱫᱟᱜ ᱨᱮ ᱯᱟᱭᱨᱟᱜ ᱚᱠᱛᱚ ᱱᱤᱨᱟᱹᱭ ᱛᱟᱦᱮᱱ ᱨᱮᱭᱟᱜ ᱠᱤᱪᱷᱤ ᱩᱯᱟᱹᱭ ᱫᱚ ᱱᱚᱣᱟ ᱠᱟᱱᱟ ᱠᱤ ᱢᱟᱲᱟᱝᱛᱮ ᱟᱵᱚ ᱵᱮᱥᱴᱷᱤᱠ ᱱᱟᱯᱟᱭ ᱥᱟᱺᱦᱤᱡ ᱯᱟᱭᱨᱟᱜ ᱵᱚᱱ ᱥᱮᱬᱟᱭᱟ ᱠᱟᱹᱴᱤᱡ ᱫᱟᱜ ᱨᱮ ᱢᱟᱲᱟᱝ ᱯᱟᱭᱨᱟᱜ ᱵᱚᱱ ᱥᱮᱬᱟᱭᱟ ᱛᱟᱭᱚᱢᱛᱮ ᱠᱟᱹᱴᱤᱡ ᱠᱟᱹᱴᱤᱡ ᱛᱮ ᱫᱟᱨᱦᱟ ᱫᱟᱜ ᱥᱮᱫ ᱵᱚᱱ ᱥᱮᱱᱚᱜᱼᱟ ᱟᱨ ᱢᱟᱲᱟᱝ ᱧᱮᱞᱟᱵᱚᱱ ᱠᱤ ᱚᱱᱟ ᱟᱦᱟᱨ ᱨᱮ ᱞᱮᱸᱡᱮᱫ ᱫᱷᱤᱨᱤ ᱵᱟᱝᱠᱷᱟᱱ ᱥᱮᱭᱟᱞᱚᱢ ᱞᱮᱠᱟᱱᱟᱜ ᱡᱟᱦᱟᱱ ᱮᱴᱠᱮᱴᱚᱬᱮ ᱠᱚ ᱦᱮᱱᱟᱜᱼᱟ ᱥᱮ ᱵᱟᱝᱟ

ᱚᱱᱟ ᱠᱚ ᱧᱮᱞ ᱵᱟᱲᱟ ᱠᱟᱛᱮᱱ ᱜᱮ ᱯᱟᱭᱨᱟᱜ ᱞᱟᱹᱜᱤᱫ ᱵᱚᱱ ᱪᱟᱞᱟᱜᱼᱟ ᱟᱨ ᱚᱸᱰᱮ ᱵᱚᱱ ᱥᱮᱬᱟ ᱞᱮᱠᱷᱟᱱ ᱛᱟᱭᱚᱢᱛᱮ ᱜᱟᱰᱟ ᱫᱟᱜ ᱨᱮᱦᱚᱸ ᱯᱟᱭᱨᱟᱜ ᱵᱚᱱ ᱥᱮᱱ ᱫᱟᱲᱮᱭᱟᱜᱼᱟ ᱚᱸᱰᱮᱵᱚᱱ ᱧᱮᱞᱟ ᱰᱷᱮᱨ ᱫᱟᱜ ᱫᱚ ᱵᱟᱭ ᱞᱤᱸᱜᱤᱱ ᱠᱟᱱᱟ ᱟᱨᱵᱟᱝ ᱠᱷᱟᱱ ᱟᱹᱛᱩᱨᱮᱱᱟᱝ ᱪᱮᱥᱴᱟ ᱦᱚᱸ ᱢᱮᱱᱟᱜᱼᱟ ᱠᱤ ᱰᱷᱮᱨ ᱞᱤᱸᱜᱤ ᱫᱟᱜ ᱨᱮᱢ ᱟᱬᱜᱚ ᱞᱮᱱᱠᱷᱟᱱ ᱡᱤᱣᱤ ᱦᱚᱸ ᱱᱚᱥᱴᱚ ᱫᱟᱲᱮᱭᱟᱜᱼᱟ ᱟᱨ ᱫᱟᱜ ᱡᱚᱞᱟᱨᱮᱢ ᱪᱟᱞᱟᱣ ᱞᱮᱱᱠᱷᱟᱱ ᱚᱸᱰᱮ ᱦᱚᱸᱢ ᱚᱥᱵᱤᱫᱟᱨᱮᱢ ᱦᱮᱡ ᱫᱟᱲᱮᱭᱟᱜᱼᱟ